ᱟᱵᱚᱣᱟᱜ ᱫᱚ ᱱᱚᱣᱟ ᱟᱜᱟᱢ ᱠᱷᱚᱱ ᱜᱮ ᱢᱮᱱᱟᱜ ᱛᱟᱵᱚᱱᱟ ᱥᱟᱶᱛᱟ ᱨᱮᱱᱟᱜ ᱮᱱᱮᱡᱼᱥᱮᱨᱮᱧ ᱥᱮᱫᱟᱭ ᱠᱷᱚᱱ ᱱᱚᱣᱟᱫᱚ ᱢᱮᱱᱟᱜᱼᱟ ᱡᱮ ᱟᱵᱚ ᱵᱚᱱ ᱞᱟᱹᱠᱛᱤ ᱫᱚ ᱪᱮᱫ ᱟᱵᱚ ᱡᱟᱦᱟᱸ ᱨᱮᱜᱮ ᱡᱩᱫᱤ ᱵᱚᱱ ᱦᱩᱭᱩᱜ ᱠᱟᱱᱟ ᱵᱟᱯᱞᱟ ᱵᱟᱯᱞᱟ ᱨᱮᱫᱚ ᱞᱮᱠ ᱞᱟᱹᱜᱤᱫ ᱛᱮᱵᱚᱱ ᱞᱟᱹᱠᱛᱤᱜᱼᱟ ᱵᱟᱦᱟ ᱥᱟᱶᱦᱟᱜ ᱟᱹᱠᱤᱱ ᱮᱱᱮᱡᱼᱥᱮᱨᱮᱧ ᱟᱵᱚ ᱮᱱᱮᱡᱼᱥᱮᱨᱮᱧ ᱡᱩᱫᱤ ᱵᱟᱭ ᱮᱱᱮᱡ ᱥᱮᱨᱮᱧᱚᱜᱼᱟ ᱛᱩᱢᱫᱟᱜᱼᱴᱟᱢᱟᱠ ᱡᱩᱫᱤ ᱵᱟᱭ ᱨᱩᱭᱟ ᱮᱱᱠᱷᱟᱱ ᱵᱟᱯᱞᱟ ᱞᱮᱠᱟ ᱵᱟᱵᱚᱱ ᱵᱩᱡᱷᱟᱹᱣᱟ ᱟᱨ ᱡᱟᱦᱟᱸ ᱨᱮᱱᱟᱜ ᱢᱟᱱᱮ ᱟᱵᱚᱣᱟᱜ ᱥᱚᱦᱨᱟᱭ ᱦᱩᱭᱩᱜ ᱠᱟᱱ ᱵᱟᱝ ᱡᱮ ᱤᱭᱟᱹ ᱠᱚ ᱦᱩᱭᱩᱜ ᱠᱟᱱ ᱛᱟᱵᱚᱱ ᱥᱚᱦᱨᱟᱭ ᱠᱚ ᱡᱟᱦᱟᱱᱟᱜ ᱢᱟᱱᱮ ᱞᱟᱜᱽᱬᱮ ᱤᱭᱟᱹ ᱫᱚᱝ ᱠᱚ ᱞᱟᱜᱽᱬᱮ ᱠᱚ ᱮᱱᱠᱷᱟᱱ ᱟᱵᱚ ᱟᱠᱷᱲᱟ ᱪᱮᱫᱟᱜ ᱵᱚᱱ ᱮᱱᱮᱡᱼᱟ ᱟᱵᱚᱣᱟᱜ ᱦᱟᱯᱲᱟᱢ ᱠᱷᱚᱱ ᱢᱟᱲᱟᱝ ᱠᱷᱚᱱ ᱢᱮᱱᱟᱜᱼᱟ ᱡᱮ ᱮᱱᱮᱡᱼᱥᱮᱨᱮᱧ ᱛᱟᱵᱚᱱ ᱫᱚ ᱟᱵᱚᱣᱟᱜ ᱢᱟᱲᱟᱝ ᱠᱷᱚᱱᱜᱮ ᱞᱟᱹᱜᱩ ᱟᱠᱟᱱᱟ ᱥᱮᱫᱟᱭ ᱠᱷᱚᱱ ᱜᱮ ᱞᱟᱹᱜᱩ ᱟᱠᱟᱱᱟ ᱟᱵᱚᱣᱟᱜ ᱥᱮᱨᱮᱧ ᱟᱪᱪᱷᱟ ᱡᱟᱦᱟᱸᱭ ᱩᱱᱠᱩ ᱡᱮ ᱟᱵᱚᱨᱮᱱ ᱠᱚ ᱮᱱᱮᱡᱼᱟ ᱥᱮᱨᱮᱧᱟ ᱩᱱᱠᱩ ᱫᱚ ᱢᱟᱱᱮ ᱪᱮᱫ ᱠᱷᱟᱹᱛᱤᱨ ᱠᱚ ᱥᱮᱨᱮᱧᱟ ᱩᱱᱠᱩ ᱫᱚ ᱥᱮᱫᱟᱭ ᱠᱚ ᱩᱱᱠᱩ ᱫᱚ ᱢᱟᱱᱮ ᱢᱟᱱᱟᱣ ᱟᱠᱟᱫ ᱟᱠᱚ ᱡᱮ ᱟᱵᱚᱣᱟᱜ ᱫᱚ ᱱᱚᱣᱟ ᱥᱮᱨᱮᱧ ᱠᱟᱱᱟ ᱱᱚᱝᱠᱟ ᱵᱚᱱ ᱥᱮᱫᱟᱭ ᱠᱷᱚᱱ ᱜᱮ ᱵᱚᱱ ᱥᱮᱨᱮᱧ ᱟᱹᱜᱩ ᱟᱠᱟᱫᱼᱟ ᱡᱮ ᱱᱤᱛᱚᱜ ᱟᱠᱷᱲᱟ ᱨᱮᱵᱚᱱ ᱮᱱᱮᱡ ᱠᱟᱱᱟ ᱟᱵᱚᱣᱟᱜ ᱫᱚ ᱱᱚᱜᱼᱚ ᱱᱚᱣᱟ ᱫᱚ ᱥᱮᱫᱟᱭ ᱠᱷᱚᱱ ᱜᱮ ᱢᱮᱱᱟᱜ ᱛᱟᱵᱚᱱᱟ ᱡᱮ ᱮᱱᱮᱡᱼᱥᱮᱨᱮᱧ ᱟᱨ ᱱᱩᱠᱩ ᱡᱟᱦᱟᱸᱭ ᱠᱚ ᱫᱟᱲᱮᱭᱟᱜ ᱚᱱᱟ

ᱮᱱᱮᱡᱼᱥᱮᱨᱮᱧ ᱟᱹᱭᱩᱨ ᱪᱮ ᱞᱩᱦᱩᱠ ᱚᱱᱟᱫᱚ ᱟᱵᱚᱣᱟᱜ ᱢᱮᱱᱟᱜᱼᱟ ᱥᱮᱫᱟᱭ ᱠᱷᱚᱱ ᱟᱠᱷᱲᱟ ᱠᱚᱨᱮ ᱟᱨ ᱵᱟᱝ ᱫᱚᱝ ᱮᱱᱮᱡ ᱠᱚ ᱨᱮᱦᱚᱸ ᱟᱵᱚᱣᱟᱜ ᱫᱚ ᱥᱮᱫᱟᱭ ᱠᱷᱚᱱ ᱱᱚᱣᱟ ᱠᱚ ᱛᱟᱵᱚᱱ ᱫᱚ ᱢᱮᱱᱟᱜᱼᱟ

ᱮᱱᱮᱡᱼᱥᱮᱨᱮᱧ ᱫᱚ ᱛᱟᱵᱚᱱ ᱚᱱᱟ ᱞᱟᱹᱜᱤᱫ ᱛᱮ ᱟᱵᱚ ᱥᱮᱫᱟᱭ ᱟᱵᱚ ᱚᱱᱟ ᱢᱟᱲᱟᱝ ᱦᱟᱯᱲᱟᱢ ᱠᱚᱠᱚ ᱢᱮᱱ ᱟᱠᱟᱫᱼᱟ ᱡᱮ ᱟᱵᱚᱣᱟᱜ ᱫᱚ ᱱᱚᱜᱼᱚ ᱱᱚᱣᱟ ᱫᱚ ᱟᱵᱚᱣᱟᱜ